ᱟᱞᱮ ᱥᱩ ᱨᱮ ᱢᱤᱫᱴᱮᱱ ᱯᱞᱟᱴᱯᱷᱨᱚᱢ ᱢᱮᱱᱟᱜᱼᱟ ᱚᱸᱰᱮ ᱠᱷᱚᱱ ᱜᱮ ᱚᱱᱟ ᱫᱟᱨᱮ ᱫᱚᱞᱮ ᱠᱤᱨᱤᱧ ᱟᱹᱜᱩᱭᱟ ᱟᱨ ᱠᱤᱨᱤᱧ ᱟᱹᱜᱩ ᱠᱟᱛᱮᱫ ᱚᱲᱟᱜ ᱞᱮ ᱟᱹᱜᱩᱭᱟ ᱟᱨ ᱟᱞᱮᱭᱟᱜ ᱵᱟᱲᱜᱮ ᱨᱮᱞᱮ ᱨᱚᱦᱚᱭᱟ ᱨᱚᱦᱚᱭ ᱠᱟᱛᱮᱫ ᱞᱮ ᱮᱴᱮᱫ ᱟᱹᱪᱩᱨᱟ ᱟᱨ ᱤᱱᱟᱹ ᱠᱟᱛᱮᱫ ᱞᱮ ᱯᱩᱭᱟ ᱥᱟᱨ ᱠᱚ ᱠᱷᱚᱫᱽ ᱠᱚᱞᱮ ᱞᱟᱜᱟᱣᱟ ᱟᱨ ᱥᱮᱛᱟᱜ ᱟᱹᱭᱩᱵ ᱞᱮ ᱧᱮᱞᱟ ᱟᱹᱰᱤ ᱢᱚᱡᱽ ᱛᱮᱞᱮ ᱡᱚᱛᱚᱱᱟ

ᱚᱱᱟ ᱤᱱᱟᱹ ᱛᱟᱭᱚᱢ ᱫᱚ ᱢᱚᱡᱽ ᱜᱮ ᱡᱚᱛᱚᱱ ᱠᱟᱛᱮᱫ ᱵᱟᱹᱭ ᱵᱟᱹᱭ ᱛᱮ ᱚᱱᱟ ᱫᱟᱨᱮ ᱦᱚᱸ ᱞᱟᱹᱴᱩ ᱤᱫᱤᱭᱮᱱᱟ ᱟᱨ ᱞᱟᱹᱴᱩ ᱤᱫᱤᱭᱮᱱ ᱠᱷᱟᱱ ᱢᱤᱫᱴᱮᱱ ᱵᱟᱜᱟᱱ ᱞᱮᱠᱟ ᱦᱩᱭᱮᱱᱟ ᱚᱱᱟ ᱚᱱᱟᱫᱚ ᱟᱹᱰᱤ ᱟᱸᱴ ᱡᱚᱛᱚᱱ ᱠᱟᱛᱮᱫ ᱜᱮ ᱚᱱᱟ ᱨᱮᱭᱟᱜ ᱯᱷᱚᱞ ᱫᱚᱞᱮ ᱧᱟᱢ ᱠᱮᱫᱟ ᱧᱟᱢ ᱛᱟᱭᱚᱢ ᱛᱮ ᱵᱟᱜᱟᱱ ᱵᱮᱱᱟᱣ ᱠᱟᱛᱮᱫ ᱢᱚᱡᱽ ᱜᱮ ᱵᱟᱦᱟᱭᱮᱱᱟ ᱡᱚᱭᱮᱱᱟ ᱤᱱ ᱡᱚᱭᱮᱱ ᱠᱷᱟᱱ ᱤᱱᱟᱹ ᱠᱚᱨᱮᱫ ᱟᱲᱮ ᱯᱟᱥᱮ ᱦᱚᱲ ᱫᱚ ᱚᱱᱟ ᱨᱮᱭᱟᱜ ᱯᱷᱚᱞ ᱡᱚᱛᱚ ᱦᱚᱲᱞᱮ ᱡᱚᱢ ᱠᱮᱫᱟ ᱟᱨ ᱢᱚᱡᱽ ᱜᱮ ᱛᱟᱭᱚᱢ ᱛᱮᱫᱚ ᱦᱩᱭᱮᱱᱟ ᱟᱨ ᱡᱚᱢ ᱥᱟᱨᱮᱡ ᱠᱟᱛᱮᱫ ᱫᱚ ᱵᱟᱡᱟᱨ ᱨᱮᱦᱚᱸᱞᱮ ᱟᱹᱠᱷᱨᱤᱧ ᱞᱮ ᱤᱫᱤ ᱠᱮᱫᱟ ᱟᱨ ᱡᱟ ᱜᱮᱞᱮ ᱤᱱᱠᱟᱢ ᱠᱮᱫᱟ ᱚᱱᱟ ᱠᱷᱚᱱ ᱦᱚᱸ ᱯᱷᱟᱭᱫᱟ ᱫᱚ ᱧᱟᱢᱮᱱ ᱜᱮᱭᱟ ᱛᱤᱱᱟᱹᱜ ᱢᱚᱡᱽ ᱠᱟᱛᱮᱢ ᱨᱚᱦᱚᱭ ᱡᱚᱛᱚᱱᱟ ᱚᱱᱟ ᱨᱮᱭᱟᱜ ᱯᱷᱚᱞᱚᱱ ᱦᱩᱭ ᱞᱮᱱᱠᱷᱟᱱ ᱯᱷᱟᱭᱫᱟ ᱫᱚᱢ ᱧᱟᱢ ᱜᱮᱭᱟ